ᱦᱮᱸ ᱯᱷᱳᱱ ᱨᱮᱱᱟᱝ ᱠᱮᱢᱮᱨᱟ ᱫᱚ ᱟᱹᱰᱤᱜᱮ ᱵᱷᱟᱜᱮᱭᱟ ᱚᱱᱟᱨᱮ ᱯᱷᱳᱴᱳ ᱠᱚ ᱛᱩᱞᱟᱹᱣ ᱠᱟᱛᱮᱫ ᱰᱚᱠᱳᱢᱮᱱᱴᱥ ᱠᱟᱛᱮᱫ ᱡᱚᱛᱚ ᱠᱤᱪᱷᱩ ᱫᱚᱦᱚ ᱜᱟᱱᱚᱜ ᱠᱟᱱᱟ ᱟᱨ ᱪᱷᱚᱵᱤ ᱠᱚ ᱱᱚᱰᱮᱱᱟᱜ ᱠᱟᱹᱢᱤ ᱠᱚ ᱛᱩᱞᱟᱹᱣ ᱠᱟᱛᱮᱫ ᱵᱟᱭᱨᱮ ᱨᱮᱱ ᱦᱚᱲ ᱩᱫᱩᱜ ᱫᱟᱲᱮᱭᱟᱠᱚ ᱠᱟᱱᱟᱞᱮ ᱟᱨᱦᱚᱸ ᱠᱮᱢᱮᱨᱟ ᱫᱚ ᱥᱟ ᱜᱤᱧ ᱨᱮᱱᱟᱜ ᱡᱤᱱᱤᱥᱮ ᱯᱷᱳᱠᱟᱹᱥ ᱟᱹᱜᱩᱣᱟᱞᱮ ᱠᱟᱱᱟᱭ ᱠᱮᱢᱮᱨᱟ ᱢᱟᱫᱽᱫᱷᱚᱢ ᱛᱮ ᱡᱚᱛᱚ ᱯᱚᱢᱟᱱ ᱯᱚᱛᱛᱚᱨ ᱞᱮ ᱫᱚᱦᱚ ᱫᱟᱲᱮᱭᱟᱜ ᱠᱟᱱᱟ ᱚᱱᱠᱟᱜᱮ ᱟᱞᱮ ᱠᱮᱢᱮᱨᱟ ᱨᱮᱱᱟᱜ ᱫᱚ ᱵᱷᱟᱜᱮ ᱫᱤᱠ ᱞᱮ ᱧᱮᱞ ᱧᱟᱢ ᱮᱫᱟ